ᱢᱟᱨᱥᱟᱞ ᱟᱨᱴ ᱫᱚ ᱤᱧ ᱫᱚ ᱵᱟᱝᱤᱧ ᱠᱚᱨᱟᱣ ᱟᱠᱟᱫᱟ ᱱᱚᱶᱟ ᱫᱚ ᱢᱤᱫ ᱴᱮᱱ ᱵᱚᱠᱥᱤᱝ ᱵᱚᱠᱥᱤᱝ ᱠᱟᱱᱟ ᱱᱤᱭᱟᱹ ᱫᱚ ᱤᱧ ᱫᱚ ᱥᱳᱢᱳᱭ ᱵᱟᱹᱧ ᱮᱢ ᱫᱟᱲᱮ ᱟᱠᱟᱫᱟ ᱟᱨ ᱢᱤᱫ ᱴᱮᱱ ᱵᱮᱭᱟᱢ ᱦᱚᱸ ᱫᱚᱨᱠᱟᱨ ᱠᱟᱱᱟ ᱟᱫᱚ ᱚᱱᱟ ᱠᱚ ᱥᱳᱢᱳᱭ ᱤᱧᱟᱹᱜ ᱟᱰᱤ ᱟᱸᱴ ᱠᱚᱢ ᱜᱮᱭᱟ ᱫᱚ ᱵᱟᱝ ᱠᱚᱨᱟᱣ ᱟᱠᱟᱫᱟ ᱚᱱᱟᱛᱮ ᱱᱚᱶᱟ ᱨᱮᱭᱟᱜ ᱥᱚᱢᱢᱚᱱᱫᱷᱮ ᱫᱚ ᱩᱱᱟᱹᱜ ᱵᱟᱹᱧ ᱞᱟᱹᱭ ᱫᱟᱲᱮᱭᱟᱜ ᱠᱟᱱᱟ